ᱦᱮᱞᱳ ᱱᱚᱣᱟ ᱫᱚ ᱚᱱᱞᱟᱭᱤᱱ ᱯᱮᱱ ᱠᱟᱨᱰ ᱥᱮᱱᱴᱟᱨ ᱠᱟᱱᱟ ᱛᱚ ᱟᱫᱚ ᱤᱧ ᱦᱩᱱᱟᱹᱝ

ᱟᱫᱚ ᱱᱚᱸᱰᱮᱱᱟᱜ ᱴᱷᱤᱠᱟᱹᱱᱟᱛᱮ ᱦᱩᱱᱟᱹᱝᱤᱧ ᱟᱯᱰᱮᱴ ᱦᱚᱪᱚᱭᱟ ᱟᱫᱚ ᱚᱱᱟ ᱜᱮᱯᱮ ᱞᱟᱹᱭᱟᱹᱧᱟ ᱦᱩᱱᱟᱹᱝ ᱪᱮᱫ ᱪᱮᱫ ᱠᱚ ᱞᱟᱜᱟᱜᱼᱟ ᱪᱮᱫ ᱵᱷᱳᱴᱟᱨ ᱠᱚ ᱵᱟᱝᱠᱷᱟᱱ ᱢᱟᱱᱮ ᱪᱮᱫ ᱰᱚᱠᱩᱢᱮᱱᱥ ᱠᱚ ᱞᱟᱜᱟᱜ ᱠᱟᱱᱟ ᱩᱱᱟᱹᱝᱯᱮ ᱞᱟᱹᱭᱟᱹᱧ ᱠᱷᱟᱱ ᱫᱚ ᱦᱩᱱᱟᱹᱝᱤᱧ ᱚᱱᱟᱠᱚᱧ ᱮᱢᱟᱯᱮᱭᱟ ᱟᱨᱯᱮ ᱟᱯᱰᱮᱴᱟᱹᱧᱟ ᱦᱩᱱᱟᱹᱝ